ᱤᱧᱤᱧ ᱢᱚᱱᱮᱭᱫᱟ ᱡᱮ ᱠᱷᱚᱵᱚᱨ ᱛᱟᱞᱟᱛᱮ ᱟᱹᱛᱩ ᱴᱚᱴᱷᱟ ᱤᱫᱤ ᱠᱟᱛᱮᱫ ᱡᱚᱛᱷᱮᱥᱴᱚ ᱟᱱᱟᱴ ᱢᱮᱱᱟᱜᱼᱟ ᱡᱮᱞᱮᱠᱟ ᱪᱮ ᱟᱹᱰᱤᱜᱟᱱ ᱟᱹᱛᱩ ᱨᱮᱜᱮ ᱡᱟᱦᱮᱨ ᱵᱟᱭ ᱮᱥᱮᱫ ᱟᱹᱪᱩᱨ ᱟᱠᱟᱱᱟ ᱵᱟᱭ ᱯᱟᱹᱪᱨᱤ ᱟᱠᱟᱱᱟ ᱡᱟᱦᱟᱸ ᱠᱷᱟᱹᱛᱤᱨ ᱡᱚᱛᱚ ᱞᱮᱠᱟᱱᱤᱡ ᱵᱟᱹᱲᱤᱡ ᱦᱚᱲ ᱦᱚᱸ ᱱᱚᱰᱮ ᱩᱰᱩᱠ ᱵᱚᱞᱚᱱᱚᱜ ᱠᱟᱱᱟ ᱚᱱᱠᱟᱱ ᱚᱱᱠᱟᱱ ᱡᱟᱦᱮᱨ ᱜᱟᱲ ᱤᱧ ᱧᱮᱞ ᱠᱮᱜᱼᱟ ᱡᱟᱦᱟᱸ ᱛᱮ ᱡᱟᱦᱮᱨ ᱛᱟᱞᱟᱛᱮ ᱥᱟᱸᱜᱟᱲ ᱰᱟᱦᱟᱨ ᱦᱚᱸ ᱢᱮᱱᱟᱜᱼᱟ ᱦᱚᱲ ᱰᱟᱦᱟᱨ ᱦᱚᱸ ᱢᱮᱱᱟᱜᱼᱟ ᱜᱟᱹᱭ ᱰᱟᱦᱟᱨ ᱦᱚᱸ ᱢᱮᱱᱟᱜᱼᱟ ᱥᱮᱛᱟ ᱥᱩᱠᱨᱤ ᱛᱩᱭᱩ ᱠᱟᱨᱟᱡᱽ ᱵᱷᱮᱰᱟ ᱡᱚᱴᱮ ᱡᱚᱛᱚ ᱚᱸᱰᱮ ᱠᱚ ᱟᱰᱰᱟ ᱟᱠᱟᱫᱼᱟ ᱵᱚᱱ ᱢᱮᱱᱟ ᱵᱟᱠᱷᱟᱱ ᱚᱸᱰᱮ ᱠᱚ ᱟᱢᱮᱴ ᱟᱠᱟᱫᱼᱟ ᱟᱫᱚ ᱚᱱᱮ ᱚᱱᱠᱟᱱ ᱴᱷᱟᱶ ᱠᱚᱫᱚ ᱟᱵᱚ ᱨᱮᱱ ᱦᱚᱲ ᱟᱵᱚ ᱟᱛᱮᱫ ᱮᱸᱴᱮᱫ ᱟᱹᱪᱩᱨ ᱫᱚ ᱟᱹᱰᱤ ᱟᱸᱴ ᱜᱮᱭᱟ ᱟᱫᱚ ᱚᱱᱟ ᱠᱚ ᱞᱟᱹᱜᱤᱫ ᱥᱚᱨᱠᱟᱨ ᱡᱩᱫᱤᱭ ᱜᱚᱲᱚ ᱟᱵᱚᱱᱟᱭ ᱢᱮᱱ ᱢᱟᱭ ᱢᱮᱱᱮᱫ ᱜᱮᱭᱟ ᱮᱱᱠᱷᱟᱱ ᱠᱟᱹᱢᱤ ᱛᱟᱭ ᱫᱚ ᱵᱟᱭ ᱧᱮᱞᱚᱜ ᱠᱟᱱᱟ ᱦᱚᱨ ᱰᱟᱦᱟᱨ ᱠᱩᱧ ᱦᱚᱨ ᱰᱟᱦᱟᱨ ᱫᱚ ᱱᱟᱯᱟᱭᱮᱱᱟ ᱠᱩᱧ ᱠᱚᱨᱮᱱᱟᱜ ᱫᱚ ᱡᱚᱛᱚ ᱞᱮᱠᱟᱱ ᱟᱹᱛᱩ ᱨᱮᱫᱚ ᱠᱩᱧ ᱨᱮᱱᱟᱜ ᱟᱱᱟᱴ ᱧᱮᱞᱚᱜ ᱠᱟᱱᱟ ᱱᱟᱯᱟᱭ ᱫᱟᱜ ᱱᱤᱨᱚᱲ ᱫᱟᱜ ᱵᱟᱭ ᱧᱟᱢᱚᱜ ᱠᱟᱱᱟ ᱱᱤᱛᱳᱜ ᱫᱷᱟᱹᱨᱤᱡ ᱦᱚᱸ ᱡᱷᱟᱨᱱᱟ ᱫᱟᱜ ᱜᱟᱰᱟ ᱫᱟᱜ ᱯᱩᱠᱷᱨᱤ ᱫᱟᱜ ᱧᱩᱭᱮᱜᱼᱟ ᱠᱚ ᱡᱚᱢᱮᱜᱼᱟ ᱠᱚ ᱟᱹᱫᱤᱵᱟᱥᱤ ᱠᱚ ᱟᱨ ᱚᱱᱟ ᱞᱮᱠᱟᱱᱟᱜ ᱜᱮ ᱧᱮᱞᱚᱜᱚᱜ ᱠᱟᱱᱟ ᱵᱚᱸᱜᱟ ᱛᱷᱟᱱ ᱵᱩᱨᱩ ᱵᱚᱸᱜᱟ ᱛᱷᱟᱱ ᱦᱚᱸ ᱵᱟᱭ ᱮᱥᱮᱫ ᱟᱹᱪᱩᱨ ᱟᱠᱟᱱᱟ ᱟᱨ ᱢᱟᱲᱜᱷᱟᱹᱴᱤ ᱦᱚᱸ ᱵᱟᱭ ᱮᱥᱮᱫ ᱟᱹᱪᱩᱨ ᱟᱠᱟᱱᱟ ᱟᱫᱚ ᱱᱚᱜᱼᱚ ᱱᱚᱣᱟ ᱥᱟᱛᱟᱢ ᱠᱚᱫᱚ ᱤᱧᱟᱹᱜ ᱢᱚᱱᱮ ᱛᱮᱫᱚ ᱟᱹᱰᱤ ᱡᱚᱛᱷᱟᱛ ᱜᱮᱭᱟ ᱡᱟᱦᱮᱨ ᱢᱟᱲᱜᱷᱟᱴᱤ ᱟᱨ ᱵᱩᱨᱩ ᱵᱚᱸᱜᱟ ᱛᱷᱟᱱ ᱡᱟᱦᱟᱸ ᱠᱚᱨᱮ ᱵᱩᱨᱩ ᱵᱚᱸᱜᱟ ᱠᱚᱵᱚᱱ ᱵᱚᱸᱜᱟ ᱟᱠᱚ ᱠᱟᱱᱟ ᱚᱱᱟ ᱠᱚ ᱵᱩᱨᱩᱢ ᱠᱚᱭᱚ ᱞᱮᱠᱷᱟᱱ ᱵᱩᱨᱩ ᱢᱟ ᱥᱟᱯᱷᱟᱜ ᱠᱟᱱᱟ ᱪᱟᱵᱟᱜ ᱠᱟᱱᱟ ᱚᱱᱟ ᱵᱚᱸᱜᱟ ᱛᱷᱟᱱ ᱡᱟᱦᱟᱸ ᱚᱸᱰᱮᱱᱟᱜ ᱦᱚᱸ ᱥᱟᱯᱷᱟᱜ ᱠᱟᱱᱟ ᱟᱫᱚ ᱚᱠᱚᱭᱮ ᱥᱟᱯᱷᱟᱭᱮᱫᱼᱟ ᱚᱠᱚᱭᱮ ᱠᱟᱹᱴᱟᱹᱭᱮᱜᱼᱟ ᱚᱠᱚᱭᱮ ᱜᱮᱫ ᱮᱫᱼᱟ ᱚᱠᱚᱭᱮ ᱢᱟᱜ ᱮᱫᱼᱟ ᱚᱱᱟ ᱟᱹᱛᱩ ᱨᱮᱱ ᱜᱮᱠᱚ ᱫᱳᱥᱳᱜ ᱠᱟᱱᱟ ᱵᱟᱹᱲᱛᱤ ᱛᱮᱫᱚ ᱠᱚ ᱫᱳᱥᱳᱜ ᱠᱟᱱᱟ ᱟᱹᱫᱤᱵᱟᱥᱤ ᱜᱮ ᱟᱹᱫᱤᱵᱟᱥᱤ ᱨᱮᱸᱜᱮᱡ ᱦᱚᱲ ᱠᱟᱱᱟ ᱠᱚ ᱜᱮᱫ ᱮᱜᱼᱟ ᱠᱚ ᱢᱟᱜ ᱮᱜᱼᱟ ᱠᱚ ᱥᱟᱦᱟᱱ ᱮᱫᱼᱟ ᱠᱚ ᱟᱹᱠᱷᱨᱤᱧᱮᱜᱼᱟ ᱠᱚ ᱟᱫᱚ ᱚᱸᱰᱮ ᱵᱚᱱ ᱢᱮᱱᱟ ᱡᱮ ᱥᱮᱬᱟ ᱥᱮᱬᱟ ᱫᱟᱨᱮ ᱚᱠᱚᱭᱮ ᱢᱟᱜ ᱦᱚᱪᱚᱭᱮᱫ ᱠᱚᱣᱟ ᱩᱱᱠᱩ ᱟᱹᱫᱤᱵᱟᱥᱤ ᱴᱷᱮᱱ ᱜᱮᱜᱮᱫ ᱞᱟᱹᱜᱤᱫ ᱠᱚᱨᱟᱛ ᱛᱟᱠᱚ ᱢᱮᱱᱟᱜᱼᱟ ᱥᱮᱬᱟ ᱫᱟᱨᱮ ᱠᱚᱨᱟᱛ ᱥᱮ ᱵᱩᱰᱤᱭᱟᱹ ᱛᱮᱠᱚ ᱢᱟᱜᱮᱫᱼᱟ ᱥᱮ ᱚᱠᱟ ᱞᱮᱠᱟ ᱟᱫᱚ ᱚᱱᱟ ᱵᱚᱱ ᱢᱚᱱᱮᱭᱟ ᱚᱠᱚᱭᱮ ᱢᱟᱜ ᱦᱚᱪᱚᱭᱮᱫ ᱠᱚᱣᱟ ᱴᱨᱟᱠ ᱠᱚᱛᱮ ᱠᱚ ᱤᱫᱤᱭᱮᱜᱼᱟ ᱚᱱᱠᱟ ᱦᱚᱸ ᱧᱮᱞᱚᱜᱚᱜ ᱠᱟᱱᱟ ᱡᱟᱦᱮᱨ ᱜᱟᱲ ᱡᱟᱦᱟᱸ ᱨᱮ ᱢᱮᱱᱟᱜᱼᱟ ᱰᱚᱡᱚᱨᱮᱜᱼᱟ ᱠᱚ ᱡᱟᱦᱮᱨ ᱜᱟᱲ ᱠᱚ ᱚᱱᱠᱟᱛᱮ ᱦᱚᱨ ᱠᱚ ᱯᱟᱨᱚᱢᱮᱜᱼᱟ ᱟᱫᱚ ᱚᱱᱮ ᱚᱱᱠᱟᱱ ᱟᱱᱟᱴ ᱨᱮᱵᱚᱱ ᱛᱤᱭᱳᱜᱚᱜ ᱠᱟᱱᱟ ᱟᱫᱚ ᱚᱱᱠᱟᱱ ᱟᱱᱟᱴ ᱠᱚ ᱟᱞᱚ ᱦᱩᱭᱩᱜ ᱢᱟ ᱟᱨ ᱚᱱᱠᱟᱱᱟᱜ ᱠᱷᱚᱵᱚᱨ ᱠᱚ ᱟᱱᱟᱴ ᱡᱟᱦᱟᱸ ᱛᱤᱭᱳᱜᱚᱜ ᱠᱟᱱᱟ ᱚᱱᱠᱟᱱ ᱠᱷᱚᱵᱚᱨ ᱠᱚ ᱠᱷᱚᱵᱚᱨᱤᱭᱟᱹ ᱠᱚ ᱤᱫᱤ ᱠᱟᱛᱮᱫ ᱠᱷᱚᱵᱚᱨ ᱠᱚ ᱯᱟᱥᱱᱟᱣ ᱞᱮᱠᱷᱟᱱ ᱟᱹᱰᱤ ᱱᱟᱯᱟᱭᱚᱜᱼᱟ